ᱟᱞᱮ ᱥᱩᱨ ᱨᱮ ᱦᱩᱭᱩᱜ ᱢᱟᱨᱟᱝ ᱯᱚᱨᱚᱵᱽ ᱫᱚ ᱦᱩᱭᱩᱜ ᱠᱟᱱᱟ ᱯᱟᱴᱟᱵᱤᱸᱰᱟᱹ ᱯᱚᱨᱚᱵᱽ ᱱᱚᱣᱟ ᱫᱚ ᱡᱷᱟᱲᱜᱨᱟᱢ ᱡᱤᱞᱟᱹ ᱨᱮᱱᱟᱜ ᱥᱤᱞᱫᱟᱹ ᱵᱟᱡᱟᱨ ᱫᱷᱟᱨᱮ ᱨᱮ ᱦᱩᱭᱩᱜᱼᱟ ᱱᱚᱣᱟ ᱯᱚᱨᱚᱵᱽ ᱴᱟᱺᱰᱤ ᱨᱮ ᱫᱚ ᱟᱹᱰᱤ ᱥᱟᱺᱜᱤᱧ ᱥᱟᱺᱜᱤᱧ ᱠᱷᱚᱱᱟᱜ ᱦᱚᱲ ᱠᱚᱠᱚ ᱦᱤᱡᱩᱜᱼᱟ ᱵᱚᱨᱫᱷᱚᱢᱟᱱ ᱦᱩᱜᱽᱞᱤ ᱯᱩᱨᱩᱞᱤᱭᱟᱹ ᱳᱰᱤᱥᱟ ᱡᱷᱟᱲᱠᱷᱚᱸᱰ ᱵᱤᱦᱟᱨ ᱟᱨᱚ ᱟᱹᱰᱤ ᱟᱭᱢᱟ ᱡᱟᱭᱜᱟ ᱠᱷᱚᱱᱟᱜ ᱠᱚ ᱥᱮᱴᱮᱨᱚᱜᱼᱟ ᱟᱨ ᱱᱚᱸᱰᱮ ᱦᱮᱡ ᱠᱟᱛᱮᱜ ᱱᱟᱱᱟ ᱦᱩᱱᱟᱹᱨ ᱮᱱᱮᱡ ᱥᱮᱨᱮᱧ ᱱᱩᱠᱩ ᱥᱩᱨ ᱥᱩᱯᱩᱨ ᱦᱚᱲ ᱠᱚ ᱥᱟᱞᱟᱜ ᱠᱚ ᱮᱱᱮᱡ ᱥᱮᱨᱮᱧ ᱠᱚᱠᱚ ᱨᱟᱹᱥᱠᱟᱹᱭᱟ ᱟᱨ ᱨᱟᱹᱥᱠᱟᱹ ᱢᱚᱱᱮ ᱛᱮ ᱱᱟᱱᱟ ᱦᱩᱱᱟᱹᱨ ᱥᱮᱨᱮᱧ ᱫᱩᱨᱟᱝ ᱠᱚᱠᱚ ᱟᱸᱡᱚᱢ ᱟᱵᱚᱱᱟ ᱟᱨ ᱱᱟᱱᱟ ᱦᱩᱱᱟᱹᱨ ᱮᱱᱮᱡ ᱦᱩᱭᱩᱜᱼᱟ ᱫᱟᱸᱥᱟᱭ ᱮᱱᱮᱡ ᱯᱟᱛᱟ ᱮᱱᱮᱡ ᱟᱨ ᱦᱚᱸ ᱮᱢᱟᱱ ᱮᱢᱟᱱ ᱮᱱᱮᱡ ᱠᱚ ᱟᱨ ᱱᱚᱸᱰᱮ ᱠᱤᱨᱤᱧ ᱟᱹᱠᱷᱨᱤᱧ ᱛᱮᱱᱟᱜ ᱫᱚ ᱦᱩᱭᱩᱜ ᱠᱟᱱᱟ ᱴᱟᱢᱟᱠ ᱛᱩᱢᱫᱟᱜ ᱜᱷᱩᱲᱤ ᱨᱮᱜᱽᱲᱟ ᱛᱤᱨᱭᱚᱣ ᱵᱟᱱᱟᱢ ᱟᱨ ᱦᱚᱸ ᱟᱹᱰᱤ ᱨᱚᱠᱚᱢ ᱡᱤᱱᱤᱥ ᱠᱚ ᱠᱤᱨᱤᱧ ᱟᱹᱠᱷᱨᱤᱧᱟ ᱟᱨ ᱱᱚᱸᱰᱮ ᱧᱮᱞ ᱛᱮᱱᱟᱜ ᱫᱚ ᱦᱩᱭᱩᱜ ᱠᱟᱱᱟ ᱫᱷᱤᱨᱤ ᱨᱤᱱᱤᱡ ᱥᱟᱬ ᱫᱷᱤᱨᱤ ᱨᱮᱱᱟᱜ ᱜᱟᱹᱰᱤ ᱪᱟᱠᱟ ᱟᱨ ᱵᱷᱳᱭᱨᱳᱵ ᱵᱚᱸᱜᱟ ᱦᱚᱜᱼᱚᱭ ᱱᱤᱭᱟᱹ ᱡᱤᱱᱤᱥ ᱠᱚ ᱧᱮᱞ ᱧᱟᱢᱚᱜᱼᱟ ᱥᱮ ᱠᱤᱨᱤᱧ ᱟᱹᱠᱷᱨᱤᱧ ᱧᱟᱢᱚᱜᱼᱟ ᱱᱚᱣᱟ ᱯᱟᱴᱟᱵᱤᱸᱰᱟᱹ ᱯᱚᱨᱚᱵᱽ ᱨᱮ ᱫᱚ